ᱪᱟᱸᱫᱚ ᱫᱚ ᱥᱤᱧ ᱦᱚᱸᱭ ᱨᱟᱠᱟᱵᱟ ᱥᱤᱧ ᱫᱚ ᱵᱮᱲᱟᱭ ᱨᱟᱠᱟᱵᱟ ᱧᱤᱫᱟᱹ ᱫᱚ ᱪᱟᱸᱫᱚᱭ ᱨᱟᱠᱟᱵᱟ ᱟᱫᱚ ᱪᱟᱸᱫᱚ ᱚᱸᱰᱮ ᱜᱮ ᱛᱟᱦᱮᱱᱟᱭ ᱥᱮ ᱥᱮ ᱱᱚᱣᱟ ᱫᱷᱟᱹᱨᱛᱤ ᱜᱮ ᱟᱹᱪᱩᱨᱚᱜ ᱠᱟᱱᱟ ᱛᱚ ᱱᱚᱣᱟ ᱫᱚ ᱵᱟᱲᱟᱭ ᱞᱟᱹᱜᱤᱫ ᱟᱹᱰᱤ ᱜᱮ ᱫᱚᱨᱠᱟᱨᱟ ᱟᱫᱚ ᱢᱤᱫ ᱨᱚᱠᱚᱢᱛᱮ ᱧᱮᱞ ᱞᱮᱠᱷᱟᱱ ᱡᱮ ᱪᱟᱸᱫᱚ ᱫᱚ ᱚᱸᱰᱮ ᱜᱮ ᱚᱱᱮ ᱯᱤᱨᱛᱷᱤᱵᱤ ᱟᱹᱪᱩᱨᱚᱜ ᱠᱟᱱᱟ ᱚᱱᱟ ᱟᱹᱪᱩᱨ ᱠᱟᱜ ᱟᱹᱪᱩᱨ ᱠᱷᱟᱹᱛᱤᱨ ᱜᱮ ᱪᱟᱸᱫᱚ ᱦᱟᱱᱛᱮ ᱱᱟᱛᱮ ᱧᱮᱞᱚᱜᱼᱟ ᱥᱮ ᱪᱟᱸᱫᱚ ᱜᱮ ᱦᱟᱱᱛᱮ ᱱᱟᱛᱮ ᱟᱭ ᱱᱚᱣᱟ ᱫᱷᱟᱹᱨᱛᱤ ᱜᱮ ᱢᱤᱫ ᱴᱷᱮᱱ ᱛᱟᱦᱮᱱᱟ ᱱᱚᱣᱟ ᱵᱟᱲᱟᱭ ᱞᱟᱹᱜᱤᱫ ᱦᱚᱪᱚ ᱞᱟᱹᱜᱤᱫ ᱫᱚ ᱟᱹᱰᱤ ᱜᱮ ᱫᱚᱨᱠᱟᱨᱟ ᱟᱨ ᱪᱟᱸᱫᱚ ᱧᱮᱞ ᱞᱟᱹᱜᱤᱫ ᱫᱚ ᱱᱚᱣᱟ ᱮᱴᱟᱜ ᱜᱨᱚᱦᱚ ᱪᱟᱞᱟᱜ ᱦᱩᱭᱩᱜᱼᱟ ᱥᱮ ᱱᱚᱰᱮ ᱠᱷᱚᱱᱟᱜ ᱜᱮ ᱧᱮᱞ ᱜᱟᱱᱚᱜᱼᱟ ᱥᱮ ᱢᱟᱭᱠᱨᱳᱥᱠᱳᱯᱛᱮ ᱧᱮᱞ ᱦᱩᱭᱩᱜᱼᱟ ᱛᱚ ᱱᱚᱣᱟ ᱢᱤᱫᱴᱮᱱ ᱟᱹᱰᱤ ᱢᱟᱨᱟᱝ ᱠᱟᱛᱷᱟ ᱜᱮ ᱠᱟᱱᱟ ᱟᱫᱚ ᱪᱟᱸᱫᱚ ᱧᱮᱞ ᱞᱟᱹᱜᱤᱫ ᱢᱟᱭᱠᱨᱳᱯᱛᱮ ᱧᱮᱞᱚᱜᱼᱟ ᱠᱤᱱᱛᱩ ᱟᱹᱰᱤ ᱥᱟᱺᱜᱤᱧ ᱨᱮ ᱧᱮᱞᱚᱜᱼᱟᱭ ᱥᱩᱨ ᱨᱮᱢᱟ ᱵᱟᱭ ᱧᱮᱞᱚᱜᱼᱟ ᱟᱫᱚ ᱚᱱᱟ ᱜᱮ ᱪᱮᱫ ᱵᱟᱵᱚᱫᱽ ᱛᱮ ᱧᱮᱞ ᱞᱮᱠᱷᱟᱱ ᱫᱚ ᱱᱟᱯᱟᱭᱚᱜᱼᱟ ᱟᱨ ᱪᱟᱸᱫᱚ ᱦᱚᱸ ᱟᱹᱪᱩᱨᱚᱜ ᱠᱟᱱᱟᱭ ᱥᱮ ᱫᱷᱟᱹᱨᱛᱤ ᱜᱮ ᱟᱹᱪᱩᱨᱚᱜ ᱠᱟᱱᱟ ᱱᱚᱣᱟ ᱦᱚᱸ ᱵᱟᱲᱟᱭ ᱞᱮᱠᱷᱟᱱ ᱫᱚ ᱟᱹᱰᱤ ᱜᱮ ᱱᱟᱯᱟᱭᱚᱜᱼᱟ